ᱦᱮᱧ ᱥᱟᱵ ᱟᱠᱟᱫᱮᱭᱟ ᱢᱤᱫ ᱫᱤᱱ ᱵᱟᱹᱴᱤ ᱛᱷᱟᱹᱨᱤ ᱜᱟᱥᱟᱣ ᱜᱤᱰᱤ ᱥᱮᱱᱚᱜ ᱠᱟᱱ ᱛᱟᱦᱮᱱᱟ ᱢᱮᱱᱠᱷᱟᱱ ᱚᱱᱟ ᱜᱟᱹᱰᱤᱭᱟᱹ ᱨᱮ ᱢᱤᱫᱴᱟᱝ ᱟᱹᱰᱤ ᱢᱟᱨᱟᱝ ᱦᱟᱹᱠᱩᱧ ᱧᱮᱞ ᱧᱟᱢ ᱠᱮᱫᱮᱭᱟ ᱟᱨ ᱩᱱᱤ ᱦᱟᱹᱠᱩ ᱫᱚ ᱥᱟᱵ ᱠᱟᱛᱮ ᱦᱚᱵᱚᱨ ᱠᱟᱛᱮ ᱚᱲᱟᱜ ᱤᱧ ᱟᱹᱜᱩ ᱠᱮᱫᱮᱭᱟ ᱟᱹᱰᱤ ᱠᱩᱥᱤ ᱟᱹᱰᱤ ᱨᱟᱹᱥᱠᱟᱹ ᱜᱮᱧ ᱵᱩᱡᱷᱟᱹᱣ ᱠᱮᱫᱟ